ᱢᱟᱲᱟᱝ ᱫᱚ ᱛᱟᱦᱮᱱ ᱤᱧ ᱥᱟᱱᱛᱟᱲᱤ ᱯᱟᱹᱨᱥᱤ ᱵᱟᱹᱧ ᱵᱟᱲᱟᱭ ᱛᱟᱦᱮᱱᱟ ᱠᱟᱲᱪᱟᱝᱼᱠᱩᱲᱪᱩᱝ ᱡᱟᱦᱟᱸ ᱞᱮᱠᱟᱜᱮᱧ ᱚᱞ ᱛᱟᱦᱮᱱᱟ ᱟᱨ ᱯᱷᱤᱨ ᱠᱤᱪᱷᱩ ᱫᱤᱱ ᱯᱚᱨᱮ ᱠᱷᱟᱱ ᱜᱮ ᱠᱟᱹᱡᱼᱠᱟᱹᱡ ᱛᱮᱧ ᱪᱮᱫ ᱮᱱᱟ ᱤᱧᱦᱚᱸ ᱟᱨᱤᱧ ᱥᱮᱪᱮᱫ ᱮᱱᱟ ᱟᱨ ᱤᱧ ᱥᱟᱶᱛᱮ ᱟᱨᱦᱚᱸ ᱤᱧᱤᱡ ᱦᱩᱰᱤᱧ ᱵᱚᱭᱦᱟ ᱠᱚᱦᱚᱸ ᱪᱮᱫ ᱛᱟᱨᱟ ᱮᱫᱟᱠᱚ ᱟᱨ ᱱᱤᱛᱚᱜ ᱫᱚ ᱤᱧ ᱵᱷᱟᱹᱜᱮ ᱞᱮᱠᱟᱧ ᱵᱟᱲᱟᱭᱟ ᱥᱟᱱᱛᱟᱲᱤ ᱯᱟᱹᱨᱥᱤ ᱚᱞ ᱫᱚ ᱟᱨ ᱚᱱᱠᱟ ᱛᱮᱜᱮᱧ ᱥᱮᱬᱟ ᱠᱮᱫᱼᱟ ᱵᱟᱹᱭ ᱵᱟᱹᱭᱛᱮ ᱱᱚᱣᱟ ᱜᱮ ᱤᱧᱟᱹᱜ ᱵᱩᱡᱩᱱ ᱫᱚ ᱛᱟᱦᱮᱸ ᱠᱟᱱᱟ